ᱵᱤᱨᱼᱵᱩᱨᱩ ᱫᱷᱤᱨᱤ ᱫᱟᱨᱮ ᱡᱚᱛᱚ ᱴᱟᱺᱰᱤ ᱪᱟᱵᱟᱭᱮᱱᱟ ᱚᱱᱟ ᱠᱷᱟᱹᱛᱤᱨᱛᱮ ᱟᱵᱚᱦᱚᱸ ᱪᱮᱬᱮ ᱪᱮᱬᱮ ᱠᱚᱦᱚᱸ ᱵᱟᱠᱚ ᱛᱟᱦᱮᱱ ᱠᱟᱱᱟ ᱢᱟᱨᱟᱜ ᱠᱚ ᱟᱛᱳᱼᱫᱤᱥᱚᱢ ᱨᱮ ᱜᱷᱟᱲᱣᱟ ᱠᱚ ᱚᱲᱟᱜ ᱠᱚ ᱚᱲᱟᱜ ᱠᱚᱦᱚᱸ ᱵᱚᱱ ᱵᱚᱫᱚᱞ ᱤᱫᱤ ᱠᱮᱫᱼᱟ ᱟᱵᱚ ᱟᱛᱳ ᱫᱤᱥᱚᱢ ᱨᱮ ᱠᱮᱫᱼᱟ ᱵᱚᱱ ᱟᱨᱦᱚᱸ ᱚᱱᱟ ᱥᱟᱶᱼᱥᱟᱶᱛᱮ ᱜᱤᱫᱤ ᱜᱤᱫᱤ ᱠᱩᱬᱤᱫ ᱠᱚᱦᱚᱸ ᱵᱟᱠᱚ ᱧᱮᱞᱚᱜ ᱠᱟᱱᱟ ᱠᱚ ᱛᱟᱵᱚᱱ ᱡᱟᱹᱥᱛᱤ ᱦᱩᱭᱮᱱᱛᱮ ᱱᱚᱣᱟ ᱠᱚ ᱡᱟᱹᱥᱛᱤ ᱡᱟᱹᱥᱛᱤᱭᱮᱱ ᱛᱮ ᱚᱱᱟᱛᱮ ᱩᱱᱠᱩ ᱠᱚᱦᱚᱸ ᱠᱚ ᱟᱫ ᱪᱟᱵᱟᱜ ᱠᱟᱱᱟ ᱢᱤᱴᱷᱩ ᱠᱚ ᱯᱟᱨᱣᱟ ᱠᱚ ᱩᱱᱠᱩ ᱠᱚ ᱡᱚᱛᱚ ᱠᱚ ᱪᱟᱵᱟ ᱪᱟᱵᱟᱜ ᱠᱟᱱᱟ ᱚᱱᱟ ᱠᱷᱟᱹᱛᱤᱨ ᱵᱟᱠᱚ ᱧᱮᱞᱚᱜ ᱧᱮᱞᱚᱜ ᱠᱟᱱᱟ